ᱤᱧ ᱫᱚ ᱢᱟᱪᱮᱫ ᱤᱧ ᱠᱩᱥᱤᱭᱟᱜ ᱟ ᱪᱮᱫᱟᱜ ᱥᱮ ᱢᱟᱪᱮᱫ ᱫᱚ ᱠᱟᱹᱴᱤᱡ ᱜᱤᱫᱽᱨᱟᱹ ᱠᱷᱚᱱᱟᱜ ᱥᱮᱬᱟ ᱜᱤᱫᱽᱨᱟᱹ ᱫᱷᱟᱹᱨᱤᱡ ᱡᱟᱦᱟᱸ ᱱᱤᱛᱚᱜ ᱠᱚ ᱚᱞᱚᱜ ᱯᱟᱲᱦᱟᱜ ᱠᱟᱱᱟ ᱩᱱᱠᱩ ᱥᱤᱠᱷᱱᱟᱹᱛ ᱠᱚ ᱧᱟᱢᱟ ᱟᱨ ᱤᱧ ᱡᱟᱦᱟᱸ ᱛᱤᱱᱟᱹᱜ ᱥᱤᱠᱷᱱᱟᱹᱛ ᱤᱧ ᱧᱟᱢ ᱟᱠᱟᱫᱟ ᱚᱱᱟ ᱜᱤᱧ ᱞᱟᱹᱭ ᱩᱪᱟᱹᱲ ᱟᱠᱚ ᱠᱟᱱᱟ ᱟᱨ ᱟᱠᱚ ᱦᱚᱸ ᱯᱩᱛᱷᱤ ᱯᱚᱛᱚᱵ ᱯᱟᱲᱦᱟᱣ ᱠᱟᱛᱮᱜ ᱥᱤᱠᱷᱱᱟᱹᱛ ᱠᱚ ᱧᱟᱢ ᱮᱫᱟ ᱚᱱᱟᱛᱮ ᱤᱧ ᱱᱚᱣᱟ ᱜᱤᱧ ᱠᱩᱥᱤᱭᱟᱜᱼᱟ